ᱥᱮᱫᱟᱭ ᱯᱤᱲᱦᱤ ᱟᱨ ᱡᱩᱣᱟᱹᱱ ᱯᱤᱲᱦᱤ ᱵᱟᱱᱟ ᱦᱚᱲᱟᱜ ᱠᱷᱚᱡ ᱫᱚ ᱡᱩᱫᱟᱹ ᱡᱩᱫᱟᱹ ᱜᱮᱭᱟ ᱚᱱᱟ ᱨᱮᱭᱟᱜ ᱵᱷᱟᱨ ᱥᱟᱢᱢᱚ ᱫᱚᱦᱚᱭ ᱨᱮ ᱤᱧ ᱱᱚᱝᱠᱟᱧ ᱨᱤᱠᱟᱹ ᱫᱟᱲᱮ ᱞᱮᱫᱟ ᱨᱤᱠᱟᱹ ᱫᱟᱲᱮᱭᱟᱜᱼᱟ ᱡᱮ ᱥᱮᱫᱟᱭ ᱦᱚᱲᱟᱜ ᱫᱚ ᱢᱤᱫᱴᱮᱱ ᱟᱥ ᱛᱟᱦᱮᱸ ᱠᱟᱱᱟ ᱡᱮ ᱱᱚᱝᱠᱟ ᱱᱚᱝᱠᱟ ᱜᱤᱫᱟᱹᱨ ᱯᱤᱫᱟᱹᱨ ᱛᱷᱮᱠᱮ ᱤᱭᱟᱹ ᱛᱷᱮᱠᱮ ᱟᱠᱚᱣᱟᱜ ᱠᱟᱛᱷᱟ ᱠᱚ ᱟᱸᱡᱚᱢ ᱢᱟ ᱛᱟᱨᱯᱚᱨᱮ ᱠᱟᱹᱢᱤ ᱦᱚᱨᱟ ᱠᱚᱨᱮ ᱠᱚ ᱦᱮᱞᱯ ᱠᱚᱢᱟ ᱵᱚᱭᱮᱥ ᱩᱢᱮᱨ ᱨᱮᱠᱚ ᱧᱮᱞ ᱠᱚᱢᱟ ᱟᱨ ᱡᱩᱣᱟᱹᱱ ᱜᱤᱫᱽᱨᱟᱹ ᱟᱜ ᱠᱷᱚᱡ ᱫᱚ ᱱᱚᱝᱠᱟ ᱠᱟᱱᱟ ᱡᱮ ᱜᱚ ᱵᱟᱵᱟ ᱟᱠᱚ ᱥᱟᱫᱷᱤᱱᱚᱛᱟ ᱠᱚ ᱮᱢᱟ ᱠᱚᱢᱟ ᱡᱟᱦᱟᱸ ᱛᱟᱦᱟᱸ ᱠᱚ ᱫᱟᱬᱟ ᱦᱚᱪᱚ ᱟᱠᱚᱢᱟ ᱫᱟᱬᱟ ᱠᱟᱛᱮᱫ ᱟᱨᱦᱚᱸ ᱟᱠᱚ ᱡᱟᱦᱟᱸ ᱠᱚ ᱢᱮᱱᱟ ᱚᱱᱟ ᱠᱚ ᱠᱟᱹᱢᱤ ᱦᱚᱪᱚᱭᱟᱠᱚᱢᱟ ᱡᱟᱦᱟᱸ ᱠᱚ ᱠᱷᱚᱡᱚᱜ ᱚᱱᱟ ᱠᱚ ᱡᱚᱞᱫᱤ ᱠᱚ ᱮᱢᱟ ᱟᱠᱚᱢᱟ ᱟᱨ ᱚᱲᱟᱜ ᱨᱮᱭᱟᱜ ᱩᱱᱟᱹᱜ ᱫᱟᱭᱤᱛᱛᱚ ᱠᱚ ᱡᱩᱫᱤ ᱵᱟᱝ ᱯᱟᱞᱟᱣ ᱦᱩᱭᱩᱜ ᱛᱟᱠᱚ ᱠᱷᱟᱱ ᱛᱚᱵᱮ ᱢᱟ ᱩᱱᱠᱩ ᱢᱟ ᱟᱹᱰᱤ ᱜᱮ ᱟᱫᱚ ᱚᱱᱟ ᱨᱮᱭᱟᱜ ᱵᱟᱱᱟᱨ ᱵᱷᱟᱨ ᱥᱟᱢᱢᱚ ᱫᱚᱦᱚ ᱞᱟᱹᱜᱤᱫ ᱫᱚ ᱱᱤᱝᱠᱟ ᱠᱟᱹᱢᱤ ᱜᱟᱱᱚᱜᱼᱟ ᱡᱮ ᱥᱮᱫᱟᱭ ᱯᱤᱲᱦᱤ ᱨᱮᱱ ᱡᱟᱦᱟᱸᱭ ᱢᱮᱱᱟᱜ ᱠᱚᱣᱟ ᱩᱱᱠᱩ ᱴᱷᱮᱱ ᱩᱱᱠᱩ ᱴᱷᱮᱱ ᱠᱷᱚᱱ ᱵᱷᱟᱹᱜᱤ ᱥᱟᱹᱦᱤᱡ ᱡᱩᱠᱛᱤ ᱡᱩᱣᱟᱹᱱ ᱦᱚᱲ ᱠᱚ ᱦᱟᱛᱟᱣ ᱫᱟᱲᱮᱭᱟᱼᱟ ᱡᱮ ᱩᱱᱠᱩ ᱫᱚ ᱞᱟᱦᱟᱛᱮ ᱫᱷᱟᱹᱨᱛᱤ ᱠᱚ ᱧᱮᱞ ᱟᱠᱟᱫᱼᱟ ᱡᱮ ᱞᱟᱦᱟ ᱛᱮᱱᱟᱜ ᱠᱷᱚᱱ ᱟᱨᱠᱤ ᱪᱮᱫ ᱪᱮᱫ ᱵᱷᱟᱹᱜᱤ ᱡᱤᱱᱤᱥ ᱩᱱᱠᱩ ᱴᱷᱮᱱ ᱠᱷᱚᱱ ᱠᱚ ᱦᱟᱛᱟᱣ ᱫᱟᱲᱮᱭᱟᱜᱼᱟ ᱟᱨ ᱱᱮᱛᱟᱨᱟᱜ ᱡᱟᱦᱟᱸ ᱡᱤᱱᱤᱥ ᱠᱚ ᱟᱨᱠᱤ ᱥᱮᱫᱟᱭ ᱯᱤᱲᱦᱤ ᱠᱷᱚᱱ ᱡᱟᱦᱟᱸ ᱵᱟᱹᱱᱩᱜᱼᱟ ᱚᱱᱟ ᱵᱷᱟᱹᱜᱤ ᱡᱤᱱᱤᱥ ᱠᱚ ᱟᱨᱠᱤ ᱱᱮᱛᱟᱨᱟᱜ ᱵᱷᱟᱹᱜᱤ ᱡᱤᱱᱤᱥ ᱠᱚ ᱩᱱᱠᱩ ᱦᱚᱸ ᱠᱤᱪᱷᱩ ᱪᱮᱫ ᱞᱟᱜᱟᱣ ᱟᱠᱚᱣᱟ ᱤᱱᱠᱟᱹ ᱠᱟᱛᱮᱫ ᱜᱮ ᱵᱟᱱᱟᱨ ᱤᱭᱟᱹ ᱨᱮᱭᱟᱜ ᱵᱷᱟᱨ ᱥᱟᱢᱢᱚ ᱢᱟᱱᱮ ᱵᱟᱱᱟᱨ ᱯᱤᱲᱦᱤ ᱨᱮᱭᱟᱜ ᱵᱷᱟᱨ ᱥᱟᱢᱢᱚ ᱫᱚ ᱫᱚᱦᱚᱭ ᱦᱩᱭᱩᱜᱼᱟ ᱟᱨ ᱤᱧᱟᱹᱜ ᱢᱮᱱ ᱛᱮᱫᱚ ᱥᱟᱹᱦᱤ ᱡᱩᱦᱤᱨᱮ ᱤᱧᱟᱹᱜ ᱵᱟᱲᱟᱭ ᱞᱮᱠᱟ ᱫᱚ ᱚᱱᱠᱟ ᱜᱤᱧ ᱠᱚᱨᱟᱣᱟ ᱤᱧ ᱦᱚᱸ ᱥᱮᱫᱟᱭ ᱯᱤᱲᱦᱤ ᱠᱚ ᱡᱟᱦᱟᱸᱭ ᱦᱮᱱᱟᱜ ᱠᱚᱣᱟ ᱫᱟᱹᱫᱩ ᱛᱟᱠᱚ ᱠᱚ ᱫᱟᱫᱟ ᱦᱟᱲᱟᱢ ᱛᱟᱠᱚ ᱠᱚ ᱩᱱᱠᱩ ᱴᱷᱮᱱ ᱠᱷᱚᱱ ᱦᱮᱸ ᱵᱚᱸᱜᱟ ᱵᱩᱨᱩ ᱨᱮᱭᱟᱜ ᱠᱤᱪᱷᱩ ᱠᱟᱛᱷᱟ ᱠᱚ ᱡᱟᱦᱟᱸ ᱠᱚ ᱡᱟᱦᱟᱸ ᱠᱚ ᱥᱮᱫᱟᱭ ᱯᱤᱲᱦᱤ ᱠᱷᱚᱱ ᱡᱩᱣᱟᱹᱱ ᱯᱤᱲᱦᱤ ᱫᱚ ᱟᱨᱠᱤ ᱥᱮᱫᱟᱭ ᱯᱤᱲᱦᱤ ᱴᱷᱮᱱ ᱠᱷᱚᱱ ᱵᱟᱵᱚᱱ ᱵᱟᱲᱟᱭ ᱞᱮᱠᱷᱟᱱ ᱵᱟᱝ ᱜᱮ ᱦᱩᱭᱩᱜᱼᱟ ᱯᱩᱡᱟᱹ ᱟᱨ ᱟᱹᱨᱤᱪᱟᱹᱞᱤ ᱦᱮᱸ ᱚᱱᱟ ᱠᱷᱚᱱ ᱥᱟᱱᱟᱢ ᱠᱤᱪᱷᱩᱧ ᱵᱟᱲᱟᱭᱟ ᱵᱟᱲᱟᱭ ᱠᱟᱛᱮᱫ ᱟᱞᱮ ᱫᱚ ᱡᱩᱣᱟᱹᱱ ᱯᱤᱲᱦᱤ ᱠᱟᱱᱟᱞᱮ ᱛᱳ ᱥᱮᱫᱟᱭ ᱯᱤᱲᱦᱤ ᱨᱮᱱᱟᱜ ᱵᱷᱟᱹᱜᱤ ᱵᱱᱷᱟᱹᱜᱤ ᱡᱤᱱᱤᱥ ᱠᱚ ᱡᱩᱣᱟᱹᱱ ᱯᱤᱲᱦᱤ ᱨᱮᱵᱚᱱ ᱮᱯᱞᱟᱭ ᱫᱟᱲᱮᱭᱟᱜ ᱠᱷᱟᱱᱜᱮ ᱟᱨᱠᱤ ᱱᱚᱶᱟ ᱨᱮᱭᱟᱜ ᱵᱷᱟᱨ ᱥᱟᱢᱢᱚ ᱦᱚᱸ ᱛᱟᱦᱮᱸᱱᱟ ᱟᱨ ᱥᱟᱹᱦᱤ ᱡᱩᱦᱤ ᱨᱮ ᱵᱟᱲᱟᱭ ᱦᱚᱸ ᱛᱟᱦᱮᱸᱱᱟ ᱥᱟᱱᱟᱢ ᱠᱤᱪᱷᱩ ᱢᱤᱫᱴᱮᱱ ᱵᱷᱟᱨ ᱥᱟᱢᱢᱚ ᱦᱚᱸ ᱦᱩᱭᱩᱜᱼᱟ ᱚᱱᱟ ᱥᱟᱶᱛᱮ ᱵᱟᱲᱟᱭ ᱦᱚᱸ ᱫᱚᱦᱚ ᱦᱩᱭᱩᱜᱼᱟ ᱟᱵᱟᱨ ᱯᱚᱨᱮᱨ ᱡᱩᱣᱟᱹᱱ ᱟᱵᱚ ᱡᱚᱠᱷᱚᱱ ᱵᱚᱱ ᱥᱮᱫᱟᱭ ᱯᱤᱲᱦᱤ ᱵᱚᱱ ᱦᱩᱭᱩᱜᱼᱟ ᱟᱵ ᱦᱚᱸ ᱡᱚᱠᱷᱚᱱ ᱵᱚᱱ ᱢᱟᱨᱮᱜᱼᱟ ᱟᱵᱟᱨ ᱯᱚᱨᱮ ᱨᱮᱱᱟᱜ ᱡᱟᱦᱟᱸᱭ ᱡᱩᱣᱟᱹᱱ ᱯᱤᱲᱦᱤ ᱠᱚ ᱦᱤᱡᱩᱜᱼᱟ ᱩᱱᱠᱩ ᱱᱚᱶᱟ ᱠᱚ ᱟᱹᱨᱤᱪᱟᱹᱞᱤ ᱛᱷᱮᱠᱮ ᱞᱟᱹᱭᱞᱟᱠᱪᱟᱨ ᱥᱟᱱᱟᱢ ᱠᱤᱪᱷᱩ ᱵᱚᱱ ᱞᱟᱹᱭ ᱫᱟᱲᱮ ᱟᱠᱚᱣᱟ